ᱤᱧ ᱯᱷᱩᱞᱠᱩᱥᱢᱟᱹ ᱵᱟᱡᱟᱨ ᱪᱟᱞᱟᱣ ᱠᱟᱛᱮᱜ ᱢᱤᱫᱴᱟᱝ ᱞᱮᱯᱴᱚᱯ ᱤᱧ ᱠᱤᱨᱤᱧ ᱟᱜᱩ ᱠᱮᱜᱼᱟ ᱚᱱᱟ ᱞᱮᱯᱴᱚᱯ ᱱᱤᱛᱚᱜ ᱠᱤᱨᱤᱧ ᱠᱟᱛᱮᱜ ᱤᱧ ᱟᱹᱰᱤ ᱢᱚᱸᱡ ᱜᱤᱧ ᱵᱩᱡᱷᱟᱹᱣ ᱮᱜᱼᱟ ᱛᱳ ᱱᱮᱛᱟᱨ ᱢᱟ ᱡᱷᱚᱛᱚ ᱦᱚᱲ ᱴᱷᱮᱱᱜᱮ ᱞᱮᱯᱴᱚᱯ ᱢᱮᱱᱟᱜᱼᱟ ᱤᱧᱦᱚᱸ ᱟᱹᱰᱤ ᱫᱤᱱ ᱠᱷᱚᱱ ᱜᱮ ᱦᱟᱛᱟᱣ ᱥᱟᱱᱟᱧ ᱠᱟᱱ ᱛᱟᱦᱮᱸᱜᱼᱟ ᱛᱚ ᱚᱱᱠᱟ ᱯᱚᱭᱥᱟ ᱠᱩᱲᱤ ᱠᱚ ᱵᱟᱭ ᱠᱩᱲᱟᱹᱜ ᱠᱟᱱ ᱛᱟᱦᱮᱸᱜᱼᱟ ᱛᱳ ᱱᱤᱛᱚᱜ ᱠᱟᱢᱤ ᱠᱟᱛᱮᱜ ᱯᱚᱭᱥᱟ ᱠᱩᱲᱤ ᱠᱚᱠᱤᱱ ᱟᱨᱡᱟᱣ ᱠᱮᱜᱼᱟ ᱛᱚ ᱤᱧ ᱱᱤᱛᱚᱜ ᱚᱱᱟᱧ ᱠᱤᱨᱤᱧ ᱟᱜᱩ ᱠᱮᱜᱼᱟ ᱛᱚ ᱤᱧᱟᱹᱜ ᱡᱟᱦᱟᱸ ᱛᱤᱱᱟᱹᱜ ᱠᱟᱹᱢᱤ ᱠᱚ ᱡᱷᱚᱛᱚ ᱚᱱᱟ ᱞᱮᱯᱴᱚᱯ ᱫᱟᱨᱟᱭ ᱛᱮᱜᱮ ᱯᱟᱨᱚᱢᱚᱜ ᱠᱟᱱᱟ ᱟᱨ ᱱᱤᱛᱚᱜ ᱤᱧᱟᱹᱜ ᱞᱮᱯᱴᱚᱯ ᱟᱹᱰᱤ ᱢᱚᱡᱽ ᱜᱮ ᱪᱟᱞᱟᱜ ᱠᱟᱱ ᱛᱤᱧᱟ